ᱤᱧ ᱫᱚ ᱦᱩᱭᱩᱜ ᱠᱟᱱᱟ ᱢᱟᱱᱮ ᱛᱷᱟᱹᱨᱤ ᱵᱮᱱᱟᱣ ᱨᱮᱭᱟᱜ ᱤᱧ ᱨᱤᱠᱟᱹ ᱞᱮᱫᱟ ᱛᱚ ᱤᱧ ᱫᱚ ᱢᱟᱱᱮ ᱵᱤᱥᱮᱥ ᱠᱟᱭ ᱛᱮᱫᱚ ᱢᱟᱱᱮ ᱟᱭᱢᱟ ᱨᱚᱠᱚᱢ ᱨᱮᱭᱟᱜ ᱛᱷᱟᱹᱨᱤ ᱠᱚ ᱤᱭᱟᱹ ᱫᱟᱲᱮᱭᱟᱜᱼᱟ ᱡᱮᱢᱚᱱ ᱯᱩᱞᱤᱛᱷᱤᱱ ᱨᱮᱭᱟᱜ ᱠᱟᱜᱚᱡᱽ ᱨᱮᱭᱟᱜ ᱟᱭᱢᱟ ᱨᱚᱠᱚᱢ ᱨᱮᱭᱟᱜ ᱠᱤᱱᱛᱩ ᱤᱧ ᱫᱚ ᱚᱱᱟ ᱠᱚ ᱨᱮᱭᱟᱜ ᱛᱷᱟᱹᱨᱤ ᱫᱚ ᱵᱟᱹᱧ ᱵᱮᱱᱟᱣ ᱟᱠᱟᱫᱟ ᱪᱮᱫᱟᱜ ᱥᱮ ᱚᱱᱟ ᱠᱚ ᱵᱮᱱᱟᱣ ᱞᱟᱹᱜᱤᱫ ᱫᱚ ᱚᱱᱮᱠ ᱠᱤᱪᱷᱩ ᱢᱟᱱᱮ ᱤᱭᱟᱹ ᱚᱱᱮᱠ ᱢᱟᱱᱮ ᱟᱭᱢᱟ ᱤᱭᱟᱹ ᱞᱟᱜᱟᱜᱼᱟ ᱢᱟᱱᱮ ᱢᱮᱥᱤᱱ ᱦᱩᱭᱩᱜᱼᱟ ᱛᱟᱨᱯᱚᱨᱮ ᱢᱟᱱᱮ ᱠᱮᱢᱤᱠᱮᱞ ᱡᱟᱹᱛᱤᱭᱚ ᱡᱤᱱᱤᱥ ᱚᱱᱟ ᱠᱮᱢᱤᱠᱮᱞ ᱚᱱᱟ ᱠᱚ ᱵᱟᱝ ᱧᱟᱢ ᱞᱮᱠᱷᱟᱡ ᱚᱱᱟ ᱠᱚ ᱡᱤᱱᱤᱥ ᱫᱚ ᱵᱟᱝ ᱢᱮᱱᱟᱜᱼᱟ ᱚᱱᱟ ᱠᱟᱨᱚᱱ ᱚᱱᱟᱛᱮ ᱤᱧ ᱫᱚ ᱚᱱᱟ ᱯᱩᱞᱤᱛᱷᱤᱱ ᱨᱮᱭᱟᱜ ᱢᱟᱱᱮ ᱛᱷᱟᱹᱨᱤ ᱫᱚ ᱵᱟᱹᱧ ᱵᱮᱱᱟᱣ ᱵᱟᱲᱟ ᱟᱠᱟᱫᱟ ᱤᱧ ᱫᱚᱧ ᱵᱮᱱᱟᱣ ᱵᱟᱲᱟ ᱟᱠᱟᱫᱟ ᱥᱟᱨᱡᱚᱢ ᱥᱟᱠᱟᱢ ᱨᱮᱭᱟᱜ ᱛᱷᱟᱹᱨᱤ ᱚᱱᱟ ᱫᱚ ᱢᱟᱱᱮ ᱚᱱᱟ ᱫᱚ ᱪᱮᱫᱟᱜ ᱥᱮ ᱚᱱᱟ ᱫᱚ ᱥᱚᱦᱚᱡᱽ ᱜᱮᱭᱟ ᱢᱟᱱᱮ ᱢᱤᱫ ᱜᱷᱟᱹᱲᱤ ᱛᱮ ᱵᱮᱱᱟᱜᱼᱟ ᱚᱱᱟ ᱫᱚ ᱦᱩᱭᱩᱜ ᱠᱟᱱᱟ ᱚᱱᱟ ᱢᱟᱱᱮ ᱞᱟᱦᱟᱨᱮ ᱚᱱᱟ ᱥᱟᱠᱟᱢᱮᱢ ᱤᱭᱟᱹ ᱠᱮᱫᱟ ᱛᱤᱭᱟᱹᱜ ᱠᱮᱫᱟ ᱛᱤᱭᱟᱹᱜ ᱟᱹᱜᱩ ᱠᱟᱛᱮᱢ ᱯᱟᱹᱴᱤ ᱠᱮᱫᱟ ᱯᱟᱹᱴᱤ ᱠᱟᱛᱮ ᱫᱟᱥ ᱨᱚᱦᱚᱲ ᱦᱩᱭᱩᱜᱼᱟ ᱛᱟᱨᱯᱚᱨᱮ ᱥᱤᱞᱟᱹᱭ ᱦᱩᱭᱩᱜᱼᱟ ᱢᱮᱥᱤᱱ ᱛᱮ ᱛᱟᱨᱯᱚᱨᱮ ᱚᱱᱟ ᱡᱮ ᱪᱮᱫᱟᱜ ᱥᱮ ᱢᱟᱱᱮ ᱚᱱᱟ ᱨᱮᱭᱟᱜ ᱯᱟᱨᱛᱷᱚᱠ ᱦᱩᱭᱩᱜ ᱠᱟᱱᱟ ᱡᱮᱢᱟᱨᱮ ᱡᱮᱢᱚᱱ ᱯᱞᱟᱥᱴᱤᱠ ᱨᱮᱭᱟᱜ ᱤᱭᱟᱹ ᱥᱟᱠᱟᱢ ᱨᱮᱢ ᱤᱭᱟᱹ ᱢᱟᱱᱮᱢ ᱡᱚᱢᱟ ᱚᱱᱟ ᱢᱟᱱᱮ ᱡᱮᱢᱚᱱ ᱞᱚᱞᱚ ᱞᱚᱞᱚ ᱡᱤᱱᱤᱥ ᱡᱟᱦᱟᱱᱟᱜ ᱜᱮᱢ ᱡᱚᱢᱟ ᱯᱞᱟᱥᱴᱤᱠ ᱥᱮ ᱠᱟᱜᱚᱡᱽ ᱨᱮ ᱫᱚ ᱡᱚᱢ ᱞᱮᱠᱷᱟᱡ ᱜᱮᱢ ᱞᱟᱡ ᱵᱟᱹᱲᱤᱡᱚᱜᱼᱟ ᱪᱤᱠᱟᱹᱜᱼᱟ ᱠᱤᱱᱛᱩ ᱥᱟᱠᱟᱢ ᱨᱮ ᱡᱮᱴᱟᱢ ᱡᱚᱢᱟ ᱚᱱᱟ ᱥᱟᱠᱟᱢ ᱨᱮ ᱡᱮᱴᱟ ᱫᱟᱠᱟᱢ ᱡᱚᱢᱟ ᱥᱮ ᱡᱟᱦᱟᱱᱟᱜ ᱜᱮᱢ ᱡᱚᱢᱟ ᱠᱤᱱᱛᱩ ᱚᱱᱟᱛᱮ ᱡᱩᱫᱤᱢ ᱡᱚᱢ ᱞᱮᱠᱷᱟᱡ ᱚᱱᱟ ᱨᱮ ᱛᱚ ᱠᱤᱱᱛᱩ ᱟᱢᱟᱜ ᱞᱟᱡ ᱦᱚᱸ ᱵᱟᱢ ᱵᱟᱹᱲᱤᱡᱚᱜᱼᱟ ᱪᱮᱫ ᱦᱚᱸ ᱵᱟᱝ ᱪᱤᱠᱟᱹᱜᱼᱟ ᱢᱚᱡᱽ ᱜᱮ ᱛᱟᱦᱮᱸᱱᱟ ᱚᱱᱟ ᱠᱟᱨᱚᱱ ᱛᱮ ᱤᱧ ᱫᱚ ᱡᱟᱦᱟᱱᱟᱜ ᱨᱮᱭᱟᱜ ᱛᱷᱟᱹᱨᱤ ᱵᱟᱝ ᱠᱟᱛᱮ ᱤᱧ ᱫᱚ ᱢᱟᱱᱮ ᱚᱱᱟ ᱥᱟᱨᱡᱚᱢ ᱥᱟᱠᱟᱢ ᱨᱮᱭᱟᱜ ᱛᱷᱟᱹᱨᱤ ᱜᱮ ᱤᱧ ᱫᱚᱧ ᱵᱮᱱᱟᱣ ᱞᱟᱜᱟᱣ ᱠᱟᱫᱟ